ᱤᱧ ᱨᱮᱱ ᱜᱟᱛᱮ ᱠᱩᱲᱤ ᱠᱚ ᱞᱟᱹᱭᱤᱧ ᱠᱟᱱ ᱛᱟᱦᱮᱸᱱᱟ ᱡᱮ ᱱᱚᱣᱟ ᱡᱟᱭᱜᱟ ᱫᱚ ᱫᱤᱜᱷᱟ ᱫᱚ ᱟᱰᱤ ᱢᱚᱸᱡ ᱡᱟᱭᱜᱟ ᱠᱟᱱᱟ ᱟᱰᱤ ᱢᱚᱸᱡ ᱧᱮᱞᱚᱜᱼᱟ ᱟᱫᱚ ᱤᱧ ᱦᱩᱸᱧ ᱢᱚᱱᱮ ᱞᱮᱫᱟ ᱢᱤᱫ ᱫᱤᱱᱤᱧ ᱪᱟᱞᱟᱜᱼᱟ ᱟᱨᱤᱧ ᱧᱮᱞ ᱟᱜᱩᱭᱟ ᱡᱷᱚᱛᱚ ᱦᱚᱲ ᱜᱮᱠᱚ ᱪᱞᱟᱜ ᱠᱟᱱᱟ ᱜᱟᱛᱮ ᱠᱩᱲᱤ ᱠᱚᱦᱚᱸ ᱛᱚᱠᱷᱚᱱᱤᱧ ᱪᱟᱞᱟᱣᱱᱟᱭᱤᱧ ᱪᱟᱞᱟᱣ ᱠᱟᱛᱮ ᱤᱧ ᱧᱮᱞ ᱠᱮᱫᱟ ᱦᱮᱸ ᱟᱰᱤ ᱢᱚᱸᱡ ᱰᱷᱮᱣ ᱦᱤᱡᱩᱜ ᱠᱟᱱᱟ ᱛᱟᱨᱯᱚᱨᱮ ᱧᱮᱞᱫᱟᱹᱧ ᱟᱰᱤ ᱡᱷᱟᱹᱞ ᱨᱮ ᱡᱟᱦᱟᱡ ᱠᱚ ᱢᱚᱱᱮ ᱦᱩᱭᱩᱜ ᱠᱟᱱᱟ ᱡᱮ ᱮᱠᱫᱚᱢ ᱫᱟᱜ ᱪᱮᱛᱟᱱ ᱨᱮ ᱮᱠᱫᱚᱢ ᱫᱟᱜ ᱨᱮ ᱪᱟᱯᱮᱣᱟᱠᱟᱱᱟ ᱟᱫᱚ ᱧᱮᱞ ᱜᱮ ᱵᱟᱝ ᱧᱮᱞ ᱧᱟᱢᱚᱜ ᱠᱟᱱᱟ ᱠᱟᱹᱴᱤᱡᱼᱠᱟᱹᱴᱤᱡ ᱧᱮᱞᱚᱜ ᱠᱟᱱᱟ ᱛᱚᱠᱷᱚᱱᱤᱧ ᱢᱮᱱᱫᱟ ᱢᱟ ᱛᱤᱱᱟᱹᱜ ᱠᱟᱹᱴᱤᱡᱼᱠᱚᱹᱴᱤᱡ ᱧᱮᱞᱚᱜ ᱠᱟᱱᱟ ᱱᱤᱭᱟᱹ ᱡᱟᱦᱟᱡ ᱫᱚ ᱟᱫᱚ ᱤᱧ ᱦᱚᱸ ᱢᱚᱸᱡ ᱜᱤᱧ ᱟᱹᱭᱠᱟᱹᱣᱫᱟ ᱡᱮ ᱤᱧ ᱦᱚᱸᱧ ᱫᱚᱡ ᱞᱮᱜᱟᱜᱼᱟ ᱫᱮᱡ ᱞᱮᱜᱟᱭᱱᱤᱧ ᱧᱮᱞ ᱠᱤᱫᱟᱹᱧ ᱥᱴᱤᱢᱟᱨ ᱨᱮ ᱢᱚᱱᱮ ᱦᱩᱭᱩᱜ ᱠᱟᱱᱟ ᱫᱟᱜ ᱪᱮᱛᱟᱱ ᱨᱤᱧ ᱩᱰᱟᱹᱜ ᱠᱟᱱᱟ ᱚᱝᱠᱟ ᱟᱰᱤ ᱢᱚᱸᱡᱤᱧ ᱟᱹᱭᱠᱟᱹᱣ ᱠᱮᱫᱟ ᱟᱨ ᱚᱸᱰᱮ ᱦᱩᱸᱧ ᱪᱷᱚᱵᱤᱭᱱᱟ ᱢᱚᱸᱡᱜᱤᱧ ᱧᱮᱞᱮᱫ ᱠᱟᱱᱛᱮ ᱫᱟᱜ ᱟᱨ ᱥᱩᱫᱩ ᱫᱟᱜ ᱜᱮᱢ ᱧᱮᱞ ᱧᱟᱢᱟ ᱚᱸᱰᱮ ᱫᱚ ᱪᱮᱫ ᱜᱮ ᱵᱟᱢ ᱧᱮᱞᱼᱧᱟᱢᱟ ᱟᱨ ᱵᱚᱦᱩᱛ ᱨᱚᱠᱚᱢ ᱡᱤᱱᱤᱥ ᱚᱱᱮ ᱯᱟᱦᱟᱲ ᱠᱚᱨᱮ ᱠᱚ ᱟᱠᱷᱨᱤᱧ ᱫᱟᱠᱚ ᱛᱟᱨᱯᱚᱨᱮᱧ ᱧᱮᱞ ᱠᱮᱫᱟ ᱮᱸ ᱦᱟᱛᱟᱣ ᱦᱚᱸ ᱥᱟᱱᱟ ᱠᱤᱫᱤᱧᱟ ᱟᱨ ᱦᱟᱠᱩ ᱠᱚᱦᱚᱸ ᱵᱚᱦᱩᱛ ᱨᱚᱠᱚᱢ ᱠᱚ ᱚᱸᱰᱮ ᱢᱮᱱᱟᱜ ᱠᱟᱜ ᱠᱚᱣᱟ ᱠᱚ ᱚᱸᱰᱮ ᱠᱚ ᱫᱚᱠᱟᱱ ᱠᱟᱫᱟ ᱚᱸᱰᱮ ᱠᱚ ᱦᱟᱴ ᱠᱜ ᱠᱚᱣᱟ ᱠᱚ ᱟᱨᱦᱚᱸ ᱤᱥᱤᱱ ᱦᱚᱸᱠᱚ ᱤᱥᱤᱱᱮᱫ ᱠᱚᱣᱟᱠᱚ ᱡᱚᱢ ᱫᱟᱠᱚ ᱠᱚᱭᱮᱠ ᱡᱚᱱ ᱫᱚ ᱤᱪᱟᱹᱜ ᱦᱟᱠᱩ ᱦᱚᱸ ᱞᱟᱴᱩᱼᱞᱟᱴᱩᱧ ᱧᱮᱞᱮᱫ ᱠᱚᱣᱟ ᱠᱟᱴᱠᱚᱢ ᱦᱚᱸ ᱞᱟᱴᱩᱼᱞᱟᱴᱩᱧ ᱧᱮᱞᱮᱫ ᱠᱚᱣᱟ ᱟ ᱢᱟ ᱨᱚᱠᱚᱢ ᱠᱟᱴᱠᱚᱢ ᱨᱚᱝ ᱤᱧᱧᱮᱞᱮᱫ ᱠᱚᱣᱟ ᱟᱨ ᱚᱝᱠᱟ ᱫᱚ ᱟᱵᱚ ᱥᱚᱡ ᱨᱮᱫᱚ ᱚᱝᱠᱟᱱᱟᱜ ᱡᱤᱱᱤᱥ ᱫᱚ ᱵᱟᱱᱩᱜ ᱠᱟᱜ ᱠᱚᱣᱟ ᱟᱨ ᱩᱱ ᱛᱤᱛᱤᱡ ᱠᱟᱴᱠᱚᱢ ᱦᱚᱸ ᱵᱟᱱᱩᱜ ᱠᱟᱣᱟ ᱟᱨ ᱤᱪᱟᱹᱜ ᱦᱟᱠᱩ ᱦᱚᱸ ᱵᱟᱱᱩᱜ ᱠᱚᱣᱟ ᱟᱲ ᱯᱨᱚᱛᱷᱚᱢ ᱚᱱᱟ ᱡᱟᱭᱜᱟ ᱫᱚ ᱯᱨᱚᱛᱷᱚᱢᱤᱧ ᱪᱟᱞᱟᱣᱱᱟ ᱢᱚᱸᱡᱜᱤᱧ ᱟᱹᱭᱠᱟᱹᱣ ᱠᱮᱫᱟ ᱟᱨ ᱨᱟᱹᱥᱠᱟᱹ ᱜᱮ ᱵᱩᱡᱷᱟᱹᱜ ᱠᱟᱱᱟ ᱟᱨ ᱜᱟᱛᱮ ᱠᱩᱲᱤ ᱦᱚᱸ ᱡᱷᱚᱛᱚ ᱦᱚᱲ ᱜᱮᱠᱚ ᱪᱟᱞᱟᱣ ᱠᱟᱱ ᱛᱤᱧᱟᱹ ᱩᱱᱠᱩ ᱱᱤᱭᱟᱹ ᱦᱚᱸ ᱟᱰᱤ ᱨᱟᱹᱥᱠᱟᱹᱧ ᱵᱩᱡᱷᱟᱹᱣ ᱠᱮᱫᱟ ᱥᱟᱫᱚᱢ ᱨᱮᱦᱚᱧ ᱫᱮᱡᱱᱟ ᱥᱟᱫᱚᱢ ᱨᱮ ᱫᱚᱡᱠᱟᱛᱮᱧ ᱧᱮᱞ ᱠᱮᱫᱟ ᱦᱮᱸ ᱢᱚᱡᱽ ᱜᱮ ᱟᱹᱭᱠᱟᱹᱜ ᱠᱟᱱᱟ